ᱱᱤᱛᱚᱜ ᱱᱚᱣᱟ ᱴᱮᱠᱱᱳᱞᱚᱡᱤ ᱡᱩᱜᱽ ᱨᱮ ᱱᱚᱣᱟ ᱵᱷᱤᱰᱭᱳ ᱠᱚᱱᱯᱷᱟᱨᱮᱱᱥᱤᱝ ᱥᱮ ᱵᱷᱤᱰᱤᱭᱳ ᱛᱮ ᱢᱤᱴᱤᱝ ᱯᱷᱳᱱ ᱛᱮ ᱨᱚᱯᱚᱲ ᱱᱚᱣᱟ ᱠᱚᱫᱚ ᱱᱤᱛᱚᱜ ᱫᱚ ᱟᱹᱰᱤ ᱥᱩᱵᱤᱫᱷᱟᱣ ᱠᱟᱱᱟ ᱟᱵᱚ ᱢᱟᱹᱱᱢᱤ ᱞᱟᱹᱜᱤᱫ ᱡᱮᱢᱚᱱ ᱡᱟᱦᱟᱸᱭ ᱢᱤᱫ ᱦᱚᱲ ᱵᱟᱭ ᱥᱚᱢᱚᱭᱚᱜ ᱠᱟᱱᱟ ᱥᱮ ᱵᱟᱭ ᱦᱟᱱᱟ ᱱᱚᱣᱟ ᱟᱵᱚ ᱫᱚ ᱠᱟᱹᱢᱤ ᱦᱚᱲ ᱠᱟᱱᱟ ᱵᱚᱱ ᱚᱠᱛᱚ ᱵᱟᱵᱚᱱ ᱧᱟᱢᱟ ᱠᱤᱱᱛᱩ ᱚᱲᱟᱜ ᱠᱷᱚᱱ ᱜᱮ ᱵᱷᱤᱰᱭᱳ ᱢᱮᱴᱤᱝ ᱜᱟᱱᱚᱜᱼᱟ ᱵᱷᱤᱰᱭᱳ ᱠᱚᱱᱯᱷᱟᱨᱮᱱᱥᱤᱝ ᱠᱟᱛᱮᱫ ᱚᱱᱟᱛᱮ ᱢᱟᱱᱮ ᱟᱹᱰᱤ ᱥᱩᱵᱤᱫᱷᱟ ᱜᱮ ᱟᱹᱰᱤ ᱱᱟᱯᱟᱭ ᱴᱮᱠᱱᱳᱞᱚᱡᱤ ᱟᱵᱚ ᱞᱟᱹᱜᱤᱫ ᱠᱟᱹᱢᱤ ᱟᱠᱟᱫ ᱟᱭ ᱤᱧ ᱦᱚᱸ ᱟᱹᱰᱤ ᱵᱟᱨ ᱜᱮ ᱵᱷᱤᱰᱭᱳ ᱢᱤᱴᱤᱝ ᱨᱮᱧ ᱥᱮᱞᱮᱫ ᱠᱟᱱᱟ ᱟᱹᱰᱤ ᱱᱟᱯᱟᱭ ᱚᱱᱟ ᱨᱮᱱᱟᱜ ᱚᱱᱩᱵᱷᱚᱵᱽ ᱢᱟᱱᱮ ᱟᱹᱰᱤ ᱱᱟᱯᱟᱭ ᱜᱚᱲᱚ ᱧᱟᱢᱚᱜᱼᱟ ᱴᱮᱠᱱᱳᱞᱚᱡᱤ ᱨᱮᱱᱟᱜ ᱛᱚᱵᱮ ᱱᱚᱣᱟ ᱨᱮᱱᱟᱜ ᱵᱟᱝ ᱠᱩᱥᱤ ᱫᱚ ᱩᱱ ᱥᱚᱢᱚᱭ ᱵᱩᱡᱷᱟᱹᱜᱼᱟ ᱡᱟᱦᱟᱸ ᱛᱤ ᱨᱮ ᱱᱮᱴ ᱳᱣᱟᱨᱠ ᱯᱨᱚᱵᱞᱮᱢᱚᱜᱼᱟ ᱥᱟᱨᱵᱷᱟᱨ ᱰᱟᱣᱩᱱᱚᱜᱼᱟ ᱛᱚᱵᱮ ᱩᱱ ᱥᱚᱢᱚᱭ ᱠᱟᱹᱴᱤᱡ ᱯᱨᱚᱵᱞᱮᱢ ᱟᱨ ᱵᱟᱝᱠᱷᱟᱱ ᱫᱚ ᱚᱱᱟ ᱫᱚ ᱟᱹᱰᱤ ᱱᱟᱯᱟᱭ ᱡᱤᱱᱤᱥ ᱠᱟᱱᱟ ᱢᱟᱱᱮ ᱵᱷᱤᱰᱭᱳ ᱠᱚᱱᱯᱷᱟᱨᱮᱱᱥᱤᱝ ᱛᱮ ᱢᱤᱴᱤᱝ ᱢᱟᱱᱮ ᱱᱚᱝᱠᱟᱢ ᱵᱩᱡᱷᱟᱹᱣᱟ ᱢᱤᱫᱴᱷᱮᱱ ᱵᱚᱱ ᱫᱩᱲᱩᱵ ᱟᱠᱟᱱ ᱞᱮᱠᱟ ᱢᱤᱴᱤᱝ ᱮᱫᱼᱟ ᱚᱱᱠᱟ ᱟᱵᱚ ᱴᱮᱠᱱᱳᱞᱚᱡᱤ ᱟᱵᱚ ᱠᱚ ᱞᱟᱹᱜᱤᱫ ᱟᱹᱰᱤ ᱜᱚᱲᱚᱭ ᱮᱢ ᱟᱠᱟᱫᱼᱟ ᱟᱨ ᱱᱚᱣᱟ ᱠᱚ ᱵᱮᱵᱚᱦᱟᱨ ᱵᱚᱱ ᱜᱟᱱ ᱞᱮᱠᱷᱟᱱ ᱫᱚ ᱟᱹᱰᱤ ᱱᱟᱯᱟᱭ ᱜᱮ ᱪᱟᱞᱟᱜᱼᱟ ᱚᱱᱟᱛᱮ ᱵᱮᱵᱚᱦᱟᱨ ᱜᱟᱱ ᱦᱩᱭᱩᱜᱼᱟ ᱵᱟᱠᱷᱟᱱ ᱴᱮᱠᱱᱳᱞᱚᱡᱤ ᱫᱚ ᱢᱤᱫᱴᱟᱱ ᱵᱚᱨᱫᱟᱱ ᱦᱚᱸ ᱠᱟᱱᱟ ᱟᱨ ᱵᱤᱱᱟᱥᱚᱠ ᱦᱚᱸ ᱠᱟᱱᱟ